ᱟᱨᱡᱟᱣ ᱟᱠᱟᱱ ᱪᱟᱥ ᱡᱩᱫᱤ ᱦᱚᱭᱫᱟᱜ ᱛᱮ ᱞᱚᱥᱠᱟᱱᱟᱭ ᱫᱩᱨᱤᱵᱽ ᱪᱮᱛᱟᱱᱨᱮ ᱟᱹᱰᱤ ᱰᱷᱮᱨᱜᱮ ᱮᱥᱮᱨ ᱯᱟᱲᱟᱜᱼᱟ ᱪᱮᱫᱟᱜ ᱥᱮ ᱩᱱᱤᱫᱚ ᱵᱚᱪᱷᱚᱨ ᱫᱤᱱ ᱨᱮᱭᱟᱜ ᱯᱩᱸᱡᱤᱛᱟᱭ ᱪᱟᱵᱟ ᱩᱛᱟᱹᱨᱚᱜᱼᱟ ᱚᱱᱟ ᱪᱤᱠᱟᱹ ᱚᱱᱟ ᱵᱟᱪᱟᱣ ᱞᱟᱹᱜᱤᱫ ᱚᱱᱟ ᱵᱮᱵᱚᱥᱛᱷᱟ ᱞᱟᱹᱜᱤᱫ ᱫᱚ ᱟᱵᱚᱫᱚ ᱪᱮᱫᱪᱤᱠᱟᱹ ᱦᱩᱭᱩᱜᱼᱟ ᱩᱱᱤᱫᱚ ᱢᱟᱲᱟᱝᱨᱮ ᱦᱚᱭᱫᱟᱜ ᱢᱟᱲᱟᱝᱨᱮ ᱩᱱᱤᱫᱚ ᱥᱚᱱᱛᱚᱨ ᱦᱩᱭ ᱟᱭᱟ ᱡᱟᱦᱟᱸᱞᱮᱠᱟ ᱱᱤᱛᱳᱜ ᱦᱚᱭᱫᱟᱜ ᱡᱟᱦᱟᱸᱞᱮᱠᱟᱭ ᱧᱮᱞᱠᱮᱫ ᱠᱷᱟᱱ ᱟᱡᱫᱚ ᱚᱱᱟ ᱦᱤᱥᱟᱹᱵᱽ ᱥᱟᱯᱲᱟᱣ ᱦᱩᱭ ᱟᱭᱟ ᱡᱮ ᱦᱚᱭᱫᱟᱜ ᱠᱟᱛᱮᱫ ᱫᱚ ᱤᱱᱟᱹ ᱯᱚᱨᱮ ᱡᱚᱠᱷᱚᱱᱮᱢ ᱠᱟᱹᱢᱤᱭᱟ ᱡᱟᱦᱟᱸᱞᱮᱠᱟ ᱱᱤᱛᱳᱜ ᱦᱚᱭ ᱫᱟᱜ ᱨᱮ ᱦᱩᱲᱩᱭ ᱤᱨ ᱟᱠᱟᱫᱟ ᱤᱨ ᱠᱟᱛᱮᱫ ᱠᱤᱪᱷᱩᱫᱤᱱᱮ ᱫᱚᱦᱚᱠᱟᱜ ᱠᱟᱱᱟ ᱟᱨᱮ ᱢᱮᱱᱟ ᱦᱟᱯᱮ ᱚᱲᱟᱜ ᱱᱟᱦᱟᱸᱜ ᱤᱧ ᱤᱫᱤᱭᱟ ᱛᱟᱭᱚᱢᱛᱮ ᱚᱱᱠᱟᱫᱚ ᱟᱞᱚᱞᱭ ᱩᱭᱦᱟᱹᱨᱢᱟ ᱮᱠᱫᱚᱢ ᱤᱨᱵᱟᱲᱟ ᱠᱟᱛᱮᱫ ᱱᱮᱛᱟᱨᱟᱜ ᱤᱭᱟᱹᱨᱮᱫᱚ ᱚᱲᱟᱜ ᱮᱠᱫᱚᱢ ᱠᱷᱟᱹᱲ ᱩᱛᱟᱹᱨ ᱤᱨᱠᱟᱛᱮᱫ ᱮᱠᱫᱚᱢ ᱟᱹᱜᱩ ᱩᱛᱟᱹᱨ ᱵᱟᱠᱷᱟᱱ ᱫᱟᱜᱨᱮ ᱡᱚᱵᱮᱜᱼᱟ ᱥᱮᱭᱟᱜᱼᱟ ᱮᱢᱟᱱᱚᱜᱼᱟ ᱞᱚᱠᱥᱟᱱ ᱟᱨ ᱞᱚᱠᱥᱟᱱᱜᱮ ᱦᱩᱭᱩᱜᱼᱟ ᱟᱨ ᱵᱮᱵᱚᱥᱛᱷᱟᱫᱚ ᱱᱚᱣᱟ ᱠᱟᱱᱟ ᱥᱚᱨᱠᱟᱨ ᱴᱷᱮᱱ ᱟᱨᱫᱟᱥ ᱦᱩᱭᱩᱜᱼᱟ ᱥᱚᱨᱠᱟᱨ ᱡᱩᱫᱤ ᱟᱵᱚ ᱠᱟᱹᱴᱤᱡ ᱵᱮᱵᱚᱥᱛᱷᱟᱭ ᱮᱢᱟᱵᱚᱱ ᱠᱷᱟᱱ ᱟᱹᱰᱤ ᱵᱷᱟᱹᱜᱤ ᱦᱩᱭᱩᱜᱼᱟ ᱜᱩᱨᱤᱵᱽ ᱫᱩᱠᱷᱤᱭᱟᱹ ᱦᱚᱲ ᱞᱟᱹᱜᱤᱫ ᱫᱚ ᱡᱟᱦᱟᱸ ᱞᱮᱠᱟ ᱥᱚᱨᱠᱟᱨ ᱱᱤᱛᱳᱜ ᱚᱲᱟᱜ ᱡᱟᱦᱟᱸᱭᱟᱜ ᱚᱴᱟᱝ ᱮᱱᱟ ᱩᱱᱤ ᱞᱟᱹᱜᱤᱫᱛᱮ ᱯᱚᱭᱥᱟ ᱦᱩᱱᱟᱹᱝ ᱮ ᱮᱢᱚᱜᱼᱟ ᱛᱤᱨᱯᱚᱞ ᱠᱤᱨᱤᱧ ᱞᱟᱹᱜᱤᱫ ᱵᱟᱝᱠᱷᱟᱱ ᱤᱭᱟᱹ ᱠᱤᱨᱤᱧ ᱞᱟᱹᱜᱤᱫ ᱴᱟᱹᱞᱤ ᱠᱷᱟᱯᱨᱟ ᱠᱤᱨᱤᱧ ᱞᱟᱹᱜᱤᱫ ᱪᱮᱫᱟᱜ ᱥᱮ ᱡᱚᱛᱚ ᱦᱚᱲᱫᱚ ᱵᱟᱵᱚᱱ ᱠᱤᱥᱟᱹᱬᱟ ᱡᱟᱦᱟᱸᱴᱷᱮᱱᱫᱚ ᱟᱹᱰᱤ ᱨᱮᱸᱜᱮᱡᱼᱨᱮᱸᱜᱮᱡ ᱦᱚᱲ ᱢᱮᱱᱟᱜ ᱵᱚᱱᱟ ᱚᱲᱟᱜᱦᱚᱸ ᱛᱟᱠᱚ ᱵᱟᱝ ᱵᱟᱹᱱᱩᱜᱼᱟ ᱛᱚ ᱚᱱᱟ ᱦᱤᱥᱟᱹᱵᱽ ᱡᱩᱫᱤ ᱥᱚᱨᱠᱟᱨ ᱡᱩᱫᱤ ᱱᱚᱣᱟᱠᱚ ᱡᱩᱫᱤ ᱜᱚᱲᱚᱭ ᱮᱢᱟᱵᱚᱱᱟ ᱯᱚᱭᱥᱟ ᱠᱚᱦᱚᱸ ᱦᱩᱱᱟᱹᱝ ᱮ ᱵᱷᱮᱡᱟᱭᱟ ᱚᱲᱟᱜ ᱡᱩᱛᱨᱟᱹᱣ ᱮᱢᱟᱱ ᱚᱱᱠᱟᱱ ᱟᱹᱰᱤᱜᱮ ᱵᱮᱥ ᱦᱩᱭᱩᱜᱼᱟ